ᱚᱠᱛᱚ ᱥᱟᱶ ᱥᱟᱶᱛᱮ ᱤᱧᱟ ᱜ ᱴᱚᱴᱷᱟᱨᱮᱱ ᱛᱤᱨᱞᱟᱹ ᱠᱚᱣᱟᱜ ᱮᱱᱮᱢ ᱫᱚ ᱟᱹᱰᱤᱜᱟᱱ ᱜᱮ ᱵᱚᱫᱚᱞ ᱠᱟᱱᱟ ᱡᱮᱢᱚᱱ ᱠᱤ ᱯᱟᱲᱦᱟᱜ ᱫᱤᱠ ᱛᱷᱮᱠᱮ ᱚᱞᱚᱜ ᱯᱟᱲᱦᱟᱜ ᱫᱤᱠ ᱛᱷᱮᱠᱮ ᱫᱚ ᱟᱹᱰᱤ ᱦᱚᱲᱜᱮ ᱟᱹᱰᱤ ᱞᱮᱠᱟᱱ ᱠᱩᱠᱢᱩ ᱧᱮᱞ ᱠᱟᱛᱮᱜ ᱠᱚ ᱯᱟᱲᱦᱟᱜ ᱟᱛᱳ ᱪᱮᱫ ᱞᱮᱠᱟ ᱡᱟᱦᱟᱸᱭ ᱫᱚ ᱢᱟᱪᱮᱫᱚᱜ ᱟᱭ ᱥᱮ ᱰᱚᱠᱴᱚᱨᱚᱜᱼᱟᱭ ᱤᱧᱡᱤᱱᱤᱭᱟᱨᱚᱜᱼᱟᱭ ᱚᱱᱟ ᱠᱚ ᱥᱮᱫ ᱛᱮ ᱟᱹᱰᱤᱜᱟᱱ ᱜᱮ ᱠᱟᱨᱤᱜᱚᱞ ᱵᱚᱫᱚᱞ ᱠᱟᱱᱟ ᱯᱟᱲᱦᱟᱣ ᱞᱮᱱᱠᱷᱟᱱ ᱡᱚᱛᱚ ᱦᱚᱲᱜᱮᱢ ᱵᱚᱫᱚᱞᱚᱜᱼᱟ ᱛᱤᱨᱞᱟᱹ ᱠᱚᱫᱚ ᱯᱟᱲᱦᱟᱜ ᱞᱟᱹᱜᱤᱫ ᱟᱹᱰᱤ ᱵᱟᱦᱨᱮ ᱦᱚᱸᱠᱚ ᱪᱟᱞᱟᱣ ᱟᱠᱟᱱ ᱜᱮᱭᱟ ᱟᱢᱮᱨᱤᱠᱟ ᱠᱳᱞᱠᱟᱛᱟ ᱥᱮ ᱳᱰᱤᱥᱟ ᱡᱟᱦᱟᱸ ᱨᱮ ᱫᱩᱨᱜᱟᱯᱩᱨ ᱢᱮᱫᱽᱱᱤᱯᱩᱨ ᱜᱳᱴᱟ ᱜᱮᱠᱚ ᱪᱟᱞᱟᱣ ᱠᱟᱱᱟ ᱱᱚᱝᱠᱟᱱ ᱵᱟᱫᱷᱟ ᱫᱚ ᱱᱤᱛᱚᱜ ᱫᱚ ᱵᱟᱝ ᱧᱮᱞᱚᱜᱚᱜ ᱠᱟᱱᱟ ᱡᱟᱦᱟᱸ ᱨᱮ ᱛᱤᱨᱞᱟᱹ ᱠᱚᱠᱚ ᱥᱟᱢᱟᱝ ᱚᱜ ᱠᱟᱱᱟ ᱟᱹᱰᱤ ᱞᱮᱠᱟᱱ ᱟᱭᱢᱟ ᱵᱟᱫᱷᱟᱜᱮ ᱢᱮᱱᱟᱜᱼᱟ ᱡᱟᱦᱟᱸ ᱫᱚ ᱟᱵᱚ ᱛᱤᱨᱞᱟᱹ ᱠᱚᱫᱚ ᱵᱚᱱ ᱯᱟᱨᱚᱢ ᱤᱫᱤᱭᱮᱜ ᱜᱮᱭᱟ ᱱᱤᱛᱳᱜ ᱱᱟᱱᱟᱦᱩᱱᱟᱹᱨ ᱜᱮ ᱧᱮᱞᱚᱜ ᱠᱟᱱᱟ ᱡᱟᱦᱟᱸ ᱫᱚ ᱥᱚᱦᱞᱮ ᱛᱮᱜᱮ ᱵᱚᱱ ᱯᱟᱨᱚᱢ ᱤᱫᱤᱭ ᱫᱟ ᱟᱨ ᱚᱠᱟ ᱠᱚᱫᱚ ᱟᱹᱰᱤ ᱟᱸᱡᱷᱟᱴ ᱜᱮᱭᱟ ᱟᱹᱰᱤᱜᱟᱱ ᱛᱤᱨᱞᱟᱹ ᱠᱚ ᱵᱚᱫᱚᱞ ᱠᱟᱱᱟ ᱡᱟᱦᱟᱸᱭ ᱟᱛᱳ ᱨᱮ ᱛᱟᱦᱮᱸ ᱠᱟᱛᱮᱜ ᱯᱟᱲᱦᱟᱜ ᱥᱮᱬᱟ ᱠᱮᱫᱟᱭ ᱛᱟᱨᱯᱚᱨ ᱵᱟᱭᱨᱮ ᱪᱟᱞᱟᱣ ᱱᱟᱭ ᱵᱟᱦᱮᱨ ᱥᱮᱜ ᱯᱟᱲᱦᱟᱣ ᱠᱟᱛᱮᱜ ᱟᱹᱰᱤ ᱜᱮ ᱢᱟᱪᱮᱫ ᱠᱟᱱᱟᱭ ᱥᱮ ᱥᱟᱦᱮᱵᱽ ᱵᱟᱹᱵᱩ ᱠᱟᱱᱟᱭ ᱵᱟᱭᱨᱮ ᱠᱟᱹᱢᱤ ᱪᱟᱞᱟᱜ ᱠᱟᱹᱢᱤ ᱫᱚ ᱩᱱᱟᱹᱜ ᱫᱚ ᱵᱟᱝ ᱠᱚ ᱪᱟᱞᱟᱜ ᱜᱮᱭᱟ ᱵᱟᱦᱨᱮ ᱚᱞᱚᱜ ᱯᱟᱲᱦᱟ ᱥᱮ ᱵᱟᱦᱨᱮ ᱯᱟᱲᱦᱟᱜ ᱠᱟᱛᱮᱜ ᱟᱹᱰᱤ ᱜᱮ ᱥᱤᱠᱷᱱᱟᱹᱛ ᱧᱟᱢᱚᱜᱼᱟ ᱚᱱᱟ ᱞᱟᱹᱜᱤᱫ ᱛᱮ ᱵᱟᱦᱨᱮ ᱯᱟᱲᱦᱟᱜ ᱫᱚᱠᱚ ᱪᱟᱞᱟᱜ ᱜᱮᱭᱟ ᱟᱹᱰᱤᱜᱟᱱ ᱵᱟᱫᱷᱟ ᱯᱟᱨᱚᱢ ᱠᱟᱛᱮᱜ ᱜᱮᱠᱚ ᱪᱟᱞᱟᱜᱼᱟ ᱵᱟᱫᱷᱟ ᱢᱟ ᱛᱟᱦᱮᱱ ᱜᱮᱭᱟ ᱢᱮᱱᱠᱷᱟᱱ ᱯᱟᱲᱦᱟᱜ ᱞᱟᱹᱜᱤᱫ ᱫᱚᱵᱚᱱ ᱪᱟᱞᱟᱜ ᱜᱮᱭᱟ ᱪᱮᱫᱟᱜ ᱥᱮ ᱵᱟᱫᱷᱟ ᱵᱟᱵᱚᱱ ᱯᱟᱨᱚᱢ ᱞᱮᱠᱷᱟᱱ ᱟᱵᱚ ᱫᱚ ᱵᱟᱵᱚᱱ ᱪᱟᱞᱟᱣ ᱫᱟᱲᱮᱜᱼᱟ ᱟᱵᱚ ᱫᱚ ᱵᱟᱲᱟᱭ ᱦᱩᱭᱩᱜ ᱛᱟᱵᱳᱱᱟ ᱥᱮ ᱪᱮᱫ ᱞᱮᱠᱟᱱ ᱪᱮᱫ ᱞᱮᱠᱟ ᱠᱟᱛᱮᱜ ᱵᱚᱱ ᱡᱚᱛᱚ ᱡᱤᱱᱤᱥ ᱵᱚᱱ ᱯᱟᱨᱚᱢ ᱤᱫᱤᱭᱟ